ᱦᱮᱞᱳ ᱱᱚᱣᱟᱠᱤ ᱴᱷᱮᱠ ᱨᱮᱥᱴᱩᱨᱮᱱᱴ ᱠᱟᱱᱟ ᱤᱧ ᱡᱟᱦᱟᱸ ᱯᱷᱤᱡᱽᱡᱟᱧ ᱚᱰᱟᱨ ᱞᱮᱫᱟ ᱚᱱᱟ ᱯᱷᱤᱡᱽᱡᱟ ᱡᱟᱦᱟᱸ ᱯᱷᱞᱮᱵᱟᱨ ᱠᱷᱚᱭ ᱠᱟᱜ ᱛᱟᱦᱮᱱᱟ ᱚᱱᱟ ᱵᱟᱝ ᱠᱷᱟᱹᱛᱤᱨ ᱛᱮ ᱤᱧ ᱫᱚ ᱱᱚᱣᱟᱴᱟᱜ ᱫᱚ ᱵᱟᱹᱧ ᱠᱩᱥᱤᱭᱟᱜ ᱠᱟᱱᱟ ᱤᱧᱫᱚ ᱱᱚᱣᱟ ᱨᱤᱴᱟᱨᱱ ᱠᱟᱹᱛᱤᱧ ᱯᱮ ᱟᱨ ᱡᱟᱦᱟᱸ ᱠᱟᱹᱣᱰᱤᱧ ᱮᱢ ᱠᱟᱜ ᱛᱟᱦᱮᱱᱟ ᱚᱱᱟ ᱠᱟᱹᱣᱰᱤ ᱨᱩᱣᱟᱹᱲ ᱠᱟᱹᱛᱤᱧ ᱯᱮ ᱡᱩᱫᱤ ᱚᱱᱟ ᱠᱟᱹᱣᱰᱤ ᱵᱟᱝᱯᱮ ᱨᱩᱣᱟᱹᱲ ᱫᱟᱲᱮ ᱛᱤᱧ ᱠᱷᱟᱱ ᱤᱧ ᱡᱟᱦᱟᱸ ᱯᱷᱮᱞᱮᱵᱟᱨ ᱚᱰᱟᱨ ᱟᱜ ᱛᱟᱦᱮᱱᱟ ᱚᱱᱟ ᱚᱰᱟᱨ ᱥᱟᱭᱤᱴᱨᱮ ᱪᱟᱞᱟᱣ ᱠᱟᱛᱮ ᱚᱱᱟ ᱯᱷᱞᱮᱵᱟᱨ ᱨᱮᱱᱟᱜ ᱜᱮ ᱤᱧ ᱠᱩᱞᱤᱧ ᱠᱷᱟᱱ ᱜᱮᱯᱮ ᱚᱱᱟ ᱠᱟᱹᱣᱰᱤ ᱫᱚ ᱵᱟᱹᱧ ᱦᱟᱛᱟᱭᱟ ᱴᱷᱤᱠ ᱜᱮᱭᱟ ᱮᱱᱠᱷᱟᱱ ᱤᱧᱟᱹᱜ ᱡᱟᱦᱟᱸ ᱚᱠᱛᱚ ᱠᱟᱱᱟ ᱚᱱᱟ ᱚᱠᱛᱚ ᱱᱟᱹᱯᱤᱛ ᱨᱮᱜᱮ ᱤᱧ ᱧᱟᱢ ᱢᱟ ᱢᱟ ᱮᱱᱠᱷᱟᱱ ᱫᱚᱦᱚᱭ ᱫᱟᱹᱧ